ᱤᱧ ᱢᱤᱫᱴᱟᱝ ᱩᱭᱦᱟᱹᱨ ᱥᱟᱸᱜᱷᱟᱨ ᱴᱨᱤᱯ ᱤᱧ ᱠᱚᱨᱟᱣ ᱞᱮᱫᱟ ᱚᱱᱟ ᱫᱚ ᱦᱩᱭᱩᱜ ᱠᱟᱱᱟ ᱟᱱᱫᱟᱢᱟᱱ ᱱᱤᱠᱳᱵᱚᱨ ᱫᱤᱯ ᱨᱮ ᱥᱟᱸᱜᱷᱟᱨ ᱤᱧ ᱪᱟᱞᱟᱣ ᱞᱮᱱᱟ ᱟᱞᱮ ᱤᱧ ᱵᱟᱵᱟ ᱜᱚᱜᱚ ᱤᱧ ᱟᱭᱳ ᱵᱚᱭᱦᱟ ᱟᱞᱮ ᱵᱤᱴᱤ ᱟᱨ ᱤᱧ ᱫᱟᱫᱟ ᱛᱟᱞᱮ ᱢᱟᱱᱮ ᱟᱞᱮ ᱥᱟᱱᱟᱢ ᱚᱲᱟᱜ ᱨᱮᱱ ᱯᱷᱮᱢᱮᱞᱤ ᱡᱚᱛᱚ ᱱᱚᱣᱟ ᱫᱚ ᱪᱟᱞᱟᱣ ᱦᱩᱭ ᱞᱮᱱᱟ ᱠᱳᱞᱠᱟᱛᱟ ᱮᱭᱟᱨᱯᱳᱨᱴ ᱠᱷᱚᱱ ᱫᱚᱢ ᱫᱚᱢ ᱮᱭᱟᱨᱯᱳᱨᱴ ᱠᱷᱚᱱ ᱟᱱᱫᱟᱢᱟᱱ ᱱᱤᱠᱳᱵᱚᱨ ᱠᱚ ᱮᱭᱟᱨᱯᱳᱨᱴ ᱨᱮ ᱵᱷᱳᱨ ᱪᱟᱨᱴᱟ ᱡᱚᱠᱷᱚᱱ ᱱᱚᱰᱮ ᱫᱚᱢ ᱫᱚᱢ ᱨᱮ ᱫᱮᱡ ᱦᱩᱭ ᱮᱱᱟ ᱥᱮᱛᱟᱜ ᱪᱷᱚ ᱥᱟᱲᱮ ᱪᱷᱚ ᱵᱟᱡᱟᱜ ᱛᱮᱜᱮ ᱠᱳᱪᱵᱤᱦᱟᱨ ᱮᱭᱟᱨᱯᱳᱨᱴ ᱨᱮᱞᱮ ᱟᱬᱜᱚᱭᱮᱱᱟ ᱟᱪᱪᱷᱟ ᱤᱱᱟᱹ ᱛᱟᱭᱚᱢ ᱫᱟᱬᱟᱱ ᱪᱟᱞᱟᱣ ᱦᱩᱭᱱᱟ ᱵᱤᱵᱷᱤᱱᱱᱚ ᱮᱴᱟᱜ ᱮᱴᱟᱜ ᱡᱟᱭᱜᱟ ᱠᱚ ᱧᱮᱞ ᱦᱩᱭ ᱱᱟ ᱟᱹᱰᱤ ᱨᱟᱹᱥᱠᱟᱹ ᱵᱷᱟᱜᱮ ᱵᱩᱡᱷᱟᱹᱣᱱᱟ ᱚᱱᱟ ᱫᱚ ᱫᱚᱨᱭᱟ ᱛᱟᱞᱟ ᱨᱮ ᱚᱱᱟ ᱫᱤᱯ ᱫᱚᱨᱭᱟ ᱨᱮᱭᱟᱜ ᱫᱟᱜ ᱦᱮᱞᱠᱟᱣ ᱦᱤᱡᱩᱜ ᱠᱟᱱᱟ ᱚᱱᱟ ᱫᱚᱨᱭᱟ ᱫᱟᱜ ᱦᱮᱞᱠᱟᱣ ᱧᱮᱞ ᱛᱮ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱸᱜ ᱚᱱᱟ ᱥᱟᱶᱛᱮ ᱟᱹᱰᱤᱜᱟᱱ ᱡᱤᱵᱽ ᱡᱤᱭᱟᱹᱞᱤ ᱧᱮᱞ ᱦᱩᱭᱱᱟ ᱡᱟᱦᱟᱸ ᱫᱚ ᱵᱟᱝ ᱧᱮᱞ ᱦᱩᱭ ᱠᱟᱱ ᱛᱟᱦᱮᱸᱜ ᱫᱚᱨᱭᱟ ᱨᱮᱱ ᱦᱟᱹᱠᱩ ᱟᱹᱰᱤ ᱱᱟᱱᱟ ᱦᱩᱱᱟᱹᱨ ᱦᱟᱹᱠᱩ ᱠᱚ ᱛᱟᱦᱮᱸ ᱠᱟᱱᱟ ᱡᱟᱦᱟᱸ ᱠᱚᱫᱚ ᱩᱱᱟᱹᱜ ᱜᱟᱱ ᱦᱟᱹᱠᱩ ᱢᱤᱫ ᱥᱟᱶᱛᱮ ᱤᱧ ᱫᱚ ᱢᱟᱱᱮ ᱵᱟᱹᱧ ᱧᱮᱞ ᱠᱚ ᱵᱟᱹᱧ ᱧᱮᱞ ᱠᱟᱜ ᱠᱚ ᱛᱟᱦᱮᱸᱜ ᱚᱱᱟ ᱛᱟᱭᱚᱢ ᱟᱱᱫᱟᱢᱟᱱ ᱨᱮ ᱪᱟᱞᱟᱣ ᱛᱮ ᱫᱟᱬᱟ ᱦᱩᱭᱱᱟ ᱮᱴᱟᱜ ᱮᱴᱟᱜ ᱡᱟᱭᱜᱟ ᱠᱚᱨᱮ ᱚᱱᱟ ᱛᱟᱭᱚᱢ ᱪᱟᱞᱟᱣ ᱦᱩᱭᱱᱟ ᱧᱮᱞ ᱚᱱᱟ ᱟᱱᱫᱟᱢᱟᱱ ᱱᱤᱠᱳᱵᱚᱨ ᱫᱤᱯᱯᱩᱧᱡᱚ ᱨᱮ ᱦᱟᱦᱟᱲᱟᱜ ᱜᱮᱧ ᱵᱩᱡᱷᱟᱹᱣ ᱠᱮᱫᱟ ᱡᱮ ᱱᱤᱛ ᱦᱚᱸ ᱟᱵᱚ ᱞᱮᱠᱟᱱ ᱢᱟᱹᱱᱢᱤ ᱟᱱᱫᱟᱢᱟᱱ ᱱᱤᱠᱳᱵᱚᱨ ᱫᱤᱯ ᱨᱮ ᱢᱮᱱᱟᱜ ᱠᱚᱣᱟ ᱡᱟᱦᱟᱸᱭ ᱫᱚᱠᱚ ᱢᱮᱛᱟ ᱠᱚ ᱠᱟᱱᱟ ᱡᱟᱣᱨᱟ ᱦᱮᱸ ᱦᱟᱦᱟᱲᱟᱜ ᱜᱮ ᱱᱩᱠᱩ ᱡᱟᱣᱨᱟ ᱫᱚ ᱟᱵᱚ ᱞᱮᱠᱟᱱ ᱥᱟᱱᱟᱢ ᱜᱮ ᱢᱮᱱᱟᱜ ᱛᱟᱠᱚᱣᱟ ᱛᱤ ᱡᱟᱸᱜᱟ ᱵᱚᱦᱚᱜ ᱡᱚᱛᱚ ᱜᱮ ᱢᱮᱱᱠᱷᱟᱱ ᱛᱟᱦᱮᱸ ᱱᱟᱠᱚ ᱵᱤᱨ ᱜᱟᱡᱟᱲ ᱫᱚᱨᱭᱟ ᱛᱟᱞᱟᱨᱮ ᱡᱟᱦᱟᱸ ᱫᱤᱯ ᱢᱮᱱᱟᱜᱼᱟ ᱚᱸᱰᱮ ᱠᱚ ᱛᱟᱦᱮᱱᱟ ᱠᱟᱱᱟ ᱵᱤᱨ ᱜᱟᱡᱟᱲ ᱨᱮ ᱧᱮᱞᱛᱮ ᱦᱮᱸᱫᱮ ᱜᱮᱭᱟ ᱠᱚ ᱟᱨ ᱥᱟᱨ ᱛᱩᱧ ᱦᱚᱸᱠᱚ ᱵᱟᱲᱟᱭᱟ ᱥᱤᱠᱟᱹᱨᱤᱭᱟᱹ ᱫᱤᱥᱚᱢ ᱠᱚᱲᱟ ᱞᱮᱠᱟ ᱟᱹᱰᱤ ᱦᱟᱦᱟᱲᱟᱜ ᱜᱮ ᱵᱩᱡᱷᱟᱹᱜ ᱠᱟᱱᱟ ᱱᱚᱣᱟ ᱱᱮᱥᱼᱟᱜ ᱱᱮᱴ ᱱᱚᱣᱟ ᱤᱱᱴᱟᱨᱱᱮᱴ ᱡᱩᱜᱽ ᱨᱮᱦᱚᱸ ᱱᱩᱠᱩ ᱪᱤᱠᱟᱹᱛᱮ ᱱᱚᱣᱟ ᱵᱤᱨ ᱜᱟᱡᱟᱲ ᱨᱮ ᱱᱮᱱᱟᱜ ᱠᱚᱣᱟ ᱢᱮᱱᱫᱟᱠᱚ ᱥᱮᱪᱮᱛᱟ ᱱᱩᱠᱩ ᱫᱚ ᱚᱸᱰᱮᱱᱟᱜ ᱞᱳᱠᱟᱞ ᱮᱨᱤᱭᱟ ᱥᱟᱞᱟᱜ ᱱᱩᱠᱩᱣᱟᱜ ᱫᱚ ᱡᱳᱜᱟᱡᱳᱜᱽ ᱵᱟᱹᱱᱩᱜᱼᱟ ᱱᱩᱠᱚ ᱫᱚ ᱵᱤᱨ ᱜᱟᱡᱟᱲ ᱨᱮᱜᱮ ᱠᱚ ᱛᱟᱦᱮᱱ ᱠᱟᱱᱟ ᱚᱸᱰᱮ ᱠᱚ ᱥᱤᱠᱟᱹᱨ ᱫᱟ ᱡᱤᱵᱽᱼᱡᱤᱭᱟᱹᱞᱤ ᱠᱚ ᱥᱤᱠᱟᱹᱨ ᱠᱟᱛᱮ ᱠᱚ ᱡᱚᱢᱮᱜ ᱠᱚᱣᱟ ᱫᱚᱨᱭᱟ ᱨᱮᱱ ᱦᱟᱹᱠᱩ ᱠᱚ ᱥᱟᱵ ᱠᱟᱛᱮ ᱠᱚ ᱡᱚᱢ ᱠᱚᱣᱟ ᱚᱱᱠᱟ ᱠᱟᱛᱮ ᱠᱚ ᱛᱟᱦᱮᱱ ᱠᱟᱱᱟ ᱚᱸᱰᱮ ᱫᱚ ᱥᱚᱨᱠᱟᱨ ᱫᱚ ᱪᱮᱛᱟ ᱚᱱᱟ ᱵᱤᱨ ᱜᱟᱡᱟᱲ ᱮᱨᱤᱭᱟ ᱫᱚ ᱥᱚᱝᱨᱚᱠᱠᱷᱚᱱ ᱠᱟᱛᱮ ᱫᱚᱦᱚ ᱠᱟᱫᱟ ᱚᱸᱰᱮ ᱫᱚ ᱱᱮᱪᱨᱟᱞ ᱡᱟᱦᱟᱸᱭ ᱯᱟᱵᱞᱤᱠ ᱡᱟᱦᱟᱸᱭ ᱠᱟᱱᱟ ᱠᱚ ᱩᱱᱠᱩ ᱫᱚ ᱵᱟᱭ ᱮᱱᱴᱨᱤ ᱵᱟᱹᱱᱩᱜᱼᱟ ᱵᱟᱭ ᱵᱚᱞᱚ ᱦᱚᱪᱚ ᱟᱠᱚᱣᱟ ᱚᱱᱟ ᱮᱨᱤᱭᱟ ᱠᱚᱨᱮ ᱫᱚ ᱱᱩᱠᱩ ᱡᱟᱣᱨᱟ ᱫᱚ ᱦᱩᱭᱩᱜ ᱠᱟᱱᱟ ᱠᱚ ᱵᱤᱨ ᱵᱤᱨ ᱨᱮᱱ ᱦᱚᱲ ᱞᱮᱠᱟ ᱛᱤ ᱡᱟᱸᱜᱟ ᱵᱚᱦᱚᱜ ᱡᱚᱛᱚᱜᱮ ᱢᱮᱱᱟᱜ ᱛᱟᱠᱚᱣᱟ ᱢᱮᱱᱠᱷᱟᱱ ᱩᱱᱠᱩ ᱫᱚ ᱛᱟᱦᱮᱱᱟᱠᱚ ᱚᱱᱟ ᱵᱤᱨ ᱜᱟᱡᱟᱲ ᱨᱮᱜᱮ ᱵᱟᱝ ᱫᱚ ᱴᱤᱵᱷᱤ ᱵᱟᱝ ᱫᱚ ᱨᱮᱰᱤᱭᱳ ᱵᱟᱝ ᱫᱚ ᱢᱳᱵᱟᱭᱤᱞ ᱵᱟᱝ ᱫᱚ ᱤᱱᱴᱟᱨᱱᱮᱴ ᱦᱟᱦᱟᱲᱟᱜ ᱜᱮᱧ ᱵᱩᱡᱷᱟᱹᱣ ᱠᱮᱫᱟ ᱱᱚᱣᱟ ᱫᱚ ᱟᱹᱰᱤ ᱤᱧᱟᱹᱜ ᱡᱤᱭᱚᱱ ᱨᱮᱭᱟᱜ ᱩᱭᱦᱟᱹᱨ ᱞᱮᱠᱟᱱ ᱥᱟᱸᱜᱷᱟᱨ ᱛᱟᱦᱮᱸ ᱠᱟᱱᱟ ᱡᱟᱦᱟᱸ ᱫᱚ ᱤᱧ ᱧᱮᱞ ᱠᱟᱛᱮ ᱟᱹᱰᱤ ᱨᱟᱹᱥᱠᱟᱹ ᱟᱨ ᱦᱟᱦᱟᱲᱟᱜ ᱦᱚᱹᱧ ᱵᱩᱡᱷᱟᱹᱣ ᱠᱮᱫᱟ ᱱᱩᱠᱩ ᱡᱟᱣᱨᱟ ᱧᱮᱞ ᱛᱮ ᱚᱱᱟ ᱛᱟᱭᱚᱢ ᱵᱚᱛᱚᱨ ᱤᱧ ᱵᱩᱡᱷᱟᱹᱣ ᱞᱮᱫ ᱜᱮᱭᱟ ᱩᱱᱠᱩ ᱡᱟᱣᱨᱟ ᱧᱮᱞ ᱠᱟᱛᱮ ᱡᱮ ᱱᱚᱝᱠᱟᱱ ᱢᱟᱹᱱᱢᱤ ᱦᱚᱸ ᱠᱚ ᱦᱩᱭ ᱫᱟᱲᱮᱭᱟᱜᱼᱟ ᱥᱮ ᱱᱩᱠᱩ ᱫᱚ ᱫᱟᱹᱱᱢᱤ ᱵᱟᱝ ᱚᱸᱰᱮᱱᱤᱡ ᱡᱟᱦᱟᱸᱭ ᱜᱟᱭᱤᱰᱮ ᱛᱟᱦᱮᱸ ᱠᱟᱱᱟ ᱩᱱᱤᱭᱟᱜ ᱠᱟᱛᱷᱟ ᱞᱮᱠᱟᱛᱮ ᱞᱟᱹᱭ ᱠᱮᱫᱟᱭ ᱵᱟᱝ ᱢᱟ ᱱᱩᱠᱩ ᱫᱚ ᱥᱚᱨᱠᱟᱨ ᱯᱟᱦᱴᱟ ᱠᱷᱚᱱ ᱥᱚᱝᱨᱚᱠᱠᱷᱚᱱ ᱠᱟᱛᱮ ᱢᱮᱱᱟᱜ ᱠᱚᱣᱟ ᱱᱚᱣᱟ ᱵᱤᱨ ᱜᱟᱡᱟᱲ ᱮᱨᱤᱭᱟ ᱨᱮᱫᱚ ᱱᱚᱰᱮ ᱚᱠᱚᱭ ᱯᱟᱵᱞᱤᱠ ᱵᱟᱠᱚ ᱵᱚᱞᱚ ᱦᱚᱪᱚ ᱠᱚᱣᱟ ᱟᱨ ᱩᱱᱠᱩ ᱥᱟᱶ ᱧᱮᱯᱮᱞ ᱨᱚᱯᱚᱲ ᱦᱚᱸ ᱵᱟᱝ ᱜᱟᱱᱚᱜᱼᱟ ᱵᱟᱝᱠᱷᱟᱱ ᱩᱱᱠᱩ ᱡᱤᱵᱽᱼᱡᱚᱱᱛᱩ ᱞᱮᱠᱟ ᱱᱩᱠᱩᱣᱟᱜ ᱰᱟᱴᱟ ᱠᱷᱤᱪᱤ ᱠᱷᱤᱪᱤ ᱠᱟᱛᱮ ᱠᱚ ᱞᱟᱸᱫᱟᱭᱟ ᱟᱨ ᱠᱚ ᱨᱟᱹᱜᱤᱜᱼᱟ ᱫᱚᱢᱮ ᱚᱱᱠᱟ ᱪᱮᱛᱟ ᱧᱮᱞ ᱦᱩᱭᱱᱟ ᱤᱱᱟᱹ ᱛᱟᱭᱚᱢ ᱥᱚᱢᱩᱫᱽᱫᱨᱚ ᱥᱮ ᱫᱚᱨᱭᱟ ᱧᱮᱞ ᱦᱩᱭᱱᱟ ᱡᱮ ᱫᱚᱨᱭᱟ ᱫᱟᱜ ᱫᱚ ᱪᱮᱫ ᱠᱟᱱᱟ ᱢᱚᱱᱮ ᱦᱩᱭᱩᱜ ᱠᱟᱱᱟ ᱫᱚᱨᱭᱟ ᱟᱨ ᱥᱮᱨᱢᱟ ᱥᱮᱨᱢᱟ ᱟᱨ ᱫᱚᱨᱭᱟ ᱢᱤᱫᱜᱮ ᱧᱮᱞᱚᱜ ᱠᱟᱱᱟ